ᱟᱨ ᱢᱤᱫ ᱴᱟᱝ ᱡᱤᱱᱤᱥ ᱞᱚᱠᱠᱷᱚᱜ ᱠᱟᱱᱟ ᱦᱩᱰᱤᱧ ᱢᱟᱪᱪᱷᱟ ᱧᱚᱜ ᱯᱨᱚᱥᱱᱚ ᱦᱩᱰᱤᱧ ᱢᱟᱪᱪᱷᱟ ᱦᱮᱸ ᱡᱚᱦᱟᱨ ᱜᱮ ᱦᱮᱸ ᱤᱧ ᱟᱹᱛᱩ ᱨᱮᱱ ᱥᱚᱢᱟᱡ ᱥᱩᱥᱟᱹᱨᱤᱭᱟᱹᱧ ᱞᱟᱹᱭ ᱮᱫᱼᱟ ᱟᱵᱮᱱ ᱜᱮ ᱤᱭᱟᱹ ᱯᱚᱱᱚᱛᱤᱭᱟᱹ ᱢᱟᱡᱷᱤ ᱵᱩᱰᱷᱤ

ᱟᱵᱚ ᱵᱚᱱ ᱢᱮᱫ ᱞᱩᱛᱩᱨᱚᱜᱼᱟ ᱡᱮᱱᱚ ᱚᱠᱚᱭ ᱟᱵᱚ ᱟᱛᱩ ᱴᱚᱞᱟ ᱧᱮᱞᱚᱜ ᱠᱟᱱᱟ ᱡᱮ ᱠᱟᱹᱴᱤᱡ ᱠᱟᱹᱴᱤᱡ ᱩᱢᱮᱨ ᱨᱮᱱ ᱠᱟᱹᱴᱤᱡ ᱮᱢ ᱞᱟᱹᱭ ᱞᱮᱠᱷᱟᱡ ᱟᱹᱰᱤ ᱵᱷᱟᱜᱤ ᱠᱚᱜᱼᱟ ᱦᱳᱭ ᱦᱳᱭ ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱟᱪᱪᱷᱟ ᱴᱷᱤᱠ ᱟᱪᱷᱮ ᱴᱷᱤᱠ ᱴᱷᱤᱠ ᱴᱷᱤᱠᱟᱹᱱ ᱜᱮᱭᱟ ᱟᱪᱪᱷᱟ ᱴᱷᱤᱠ ᱜᱮᱭᱟ ᱦᱮᱸ ᱦᱮᱸ ᱥᱮᱨ ᱢᱮᱱᱠᱷᱟᱱ ᱞᱚᱠᱠᱷᱚ ᱫᱚ ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱟᱪᱪᱷᱟ ᱟᱨ ᱢᱤᱫ ᱴᱮᱡ ᱡᱤᱱᱤᱥ ᱞᱚᱠᱠᱷᱚᱜ ᱠᱟᱱᱟ ᱦᱩᱰᱤᱧ ᱢᱟᱪᱪᱷᱟ ᱧᱚᱜ ᱯᱨᱚᱥᱱᱚᱟᱨ ᱥᱟᱢᱟᱱᱱᱚ ᱦᱩᱰᱤᱧ ᱢᱟᱪᱪᱷᱟ ᱜᱤᱫᱽᱨᱟᱹ ᱠᱚ ᱦᱟᱹᱰᱤ ᱯᱟᱹᱣᱨᱟᱹ ᱧᱩᱧ ᱧᱮᱞᱮᱫ ᱠᱚᱣᱟ ᱱᱮᱛᱟᱨ ᱫᱚ ᱠᱟᱹᱴᱤᱡ ᱠᱟᱹᱴᱤᱡ ᱜᱤᱫᱽᱨᱟᱹ ᱠᱚ ᱦᱮᱸ ᱠᱟᱹᱴᱤᱡ ᱠᱟᱹᱴᱤᱡ ᱢᱮᱱᱫᱟᱞᱤᱧ ᱠᱟᱴᱤᱡ ᱠᱟᱴᱤᱡ ᱜᱤᱫᱽᱨᱟᱹ ᱠᱚᱦᱚᱸ ᱦᱟᱹᱰᱤ ᱯᱟᱹᱣᱨᱟᱹ ᱧᱩ ᱛᱮᱠᱚ ᱠᱚᱨᱟᱣᱟ ᱠᱷᱩᱵ ᱥᱚᱝᱠᱷᱤᱯᱛᱚ ᱛᱮᱵᱮᱱ ᱞᱟᱹᱭᱼᱟ ᱱᱚᱣᱟ ᱴᱷᱤᱠ ᱜᱮᱭᱟ ᱪᱮᱫᱵᱮᱱ ᱵᱩᱡ ᱠᱮᱫᱟ ᱦᱮᱸ ᱦᱮᱸ ᱦᱮᱸ ᱚᱱᱟᱜᱮ ᱟᱨᱠᱤ ᱦᱮᱸ ᱦᱮᱸ ᱦᱮᱸ ᱦᱮᱸ ᱦᱮᱸ ᱦᱮᱸ ᱛᱟᱦᱞᱮ ᱟᱵᱚ ᱦᱮᱸ ᱦᱮᱸ ᱦᱮᱸ ᱦᱮᱸ ᱛᱟᱦᱞᱮᱢ ᱢᱮᱱᱫᱟ ᱦᱟᱸᱹᱰᱤ ᱯᱟᱹᱣᱨᱟᱹ ᱦᱮᱸ ᱦᱮᱸ ᱦᱮᱸ ᱛᱟᱦᱞᱮ ᱦᱟᱸᱹᱰᱤ ᱯᱟᱹᱣᱨᱟᱹ ᱫᱚ ᱛᱟᱦᱞᱮ ᱡᱟᱹᱥᱛᱤ ᱫᱚ ᱧᱩ ᱵᱟᱝ ᱜᱟᱱᱚᱜᱼᱟ ᱥᱩᱫᱷᱩ ᱵᱚᱝᱜᱟ ᱵᱩᱨᱩ ᱞᱟᱹᱜᱤᱫ ᱧᱩ ᱞᱮᱠᱷᱟᱱ ᱵᱷᱟᱹᱜᱤᱜᱼᱟ ᱯᱟᱪᱮᱜ ᱛᱟᱦᱞᱮ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱹᱰᱤ ᱱᱟᱯᱟᱭ ᱞᱟᱦᱟ ᱪᱟᱞᱟᱜᱼᱟ ᱜᱤᱫᱽᱨᱟᱹ ᱥᱟᱢᱟᱝ ᱨᱮᱦᱚᱸ ᱧᱩ ᱵᱟᱝ ᱴᱷᱤᱠᱼᱟ ᱦᱮᱸ ᱦᱮᱸ ᱴᱷᱤᱠ ᱜᱮᱭᱟ ᱜᱚᱢᱠᱮ ᱟᱭᱢᱟ ᱟᱭᱢᱟ ᱥᱟᱨᱦᱟᱣ ᱴᱷᱤᱠᱟᱹᱱ ᱜᱮᱭᱟ ᱟᱹᱰᱤ ᱟᱹᱰᱤ ᱩᱵᱤᱫᱷᱟ ᱵᱮᱱ ᱮᱢᱟᱜ ᱞᱮᱭᱟ ᱴᱷᱤᱠ ᱴᱷᱤᱠ ᱜᱮᱭᱟ ᱢᱟ ᱛᱟᱦᱞᱮ